ᱟᱵᱩ ᱱᱤᱭᱟᱹ ᱥᱟᱱᱛᱟᱞ ᱥᱚᱢᱟᱡ ᱨᱮ ᱢᱟᱱᱮ ᱵ ᱟᱯᱞᱟ ᱫᱚ ᱟᱵᱚ ᱦᱚᱲ ᱥᱚᱢᱟᱡ ᱨᱮᱫᱚ ᱦᱩᱭᱩᱜ ᱠᱟᱱᱟ ᱪᱮᱫ ᱞᱮᱠᱟ ᱟᱛᱩ ᱵᱟᱵᱟ ᱟᱛᱩ ᱢᱚᱬᱮ ᱦᱚᱲ ᱡᱮᱢᱚᱱ ᱜᱚᱜᱚ ᱵᱟᱵᱟ ᱛᱟᱵᱚᱱ ᱩᱱᱠᱩ ᱵᱟᱝ ᱠᱟᱛᱮᱫ ᱫᱚ ᱵᱟᱢ ᱞᱟᱦᱟ ᱫᱟᱲᱮᱜᱼᱟ ᱪᱮᱫᱟᱜ ᱥᱮ ᱩᱱᱠᱩ ᱠᱚ ᱵᱟᱯᱞᱟ ᱞᱟᱹᱜᱤᱫ ᱛᱮ ᱟᱠᱚ ᱢᱟᱹᱡᱷᱤ ᱛᱷᱟᱱ ᱨᱮ ᱜᱤᱨᱟᱹ ᱚᱱᱟ ᱦᱟᱸᱰᱤ ᱠᱚ ᱠᱚ ᱤᱫᱤᱭᱟ ᱠᱩᱲᱤ ᱠᱚ ᱠᱚ ᱰᱟᱹᱵᱨᱟᱹᱭᱮᱭᱟ ᱛᱚᱞ ᱜᱤᱨᱟᱹ ᱠᱚ ᱛᱚᱞᱟᱭᱟ ᱟᱨ ᱱᱚᱠᱟ ᱧᱮᱞᱚᱜ ᱠᱟᱱᱟ ᱮᱴᱟᱜ ᱮᱴᱟᱜ ᱫᱤᱥᱚᱢ ᱨᱮᱫᱚ ᱦᱚᱭᱛᱚ ᱟᱭᱢᱟ ᱨᱚᱠᱚᱢ ᱡᱟᱹᱛᱤ ᱴᱷᱮᱱ ᱦᱚᱸᱠᱚ ᱵᱟᱯᱞᱟᱜ ᱠᱟᱱᱟ ᱡᱮᱢᱚᱱ ᱦᱚᱲ ᱠᱩᱲᱤ ᱫᱤᱠᱩ ᱠᱟᱲᱟ ᱥᱮᱱ ᱦᱚᱠᱚ ᱵᱟᱯᱞᱟᱜ ᱠᱟᱱᱟ ᱟᱵᱟᱨ ᱜᱤᱨᱡᱟᱹ ᱠᱩᱲᱤ ᱟᱵᱚ ᱦᱤᱱᱫᱩ ᱠᱩᱲᱤ ᱠᱚᱲᱟ ᱴᱷᱮᱱ ᱦᱚᱠᱚ ᱛᱟᱦᱮᱸᱱᱚᱜ ᱠᱟᱱᱟ ᱟᱵᱟᱨ ᱠᱷᱨᱤᱥᱴᱟᱱ ᱦᱚᱸ ᱡᱮᱢᱚᱱ ᱱᱟᱱᱟ ᱦᱩᱱᱟᱹᱨ ᱡᱟᱹᱛᱤ ᱢᱟᱱᱮ ᱜᱚᱡᱟᱞ ᱢᱮᱥᱟᱞ ᱛᱮ ᱱᱮᱛᱟᱨᱟᱜ ᱡᱩᱜ ᱨᱮᱫᱚ ᱠᱚ ᱥᱮᱞᱮᱫ ᱪᱟᱵᱟ ᱟᱠᱟᱱᱟ ᱱᱚᱜᱚ ᱱᱚᱠᱟᱱ ᱟᱹᱨᱤᱪᱟᱹᱞᱤ ᱯᱟᱸᱡᱟ ᱠᱷᱟᱹᱛᱤᱨ ᱛᱮᱜᱮ ᱛᱳ ᱟᱵᱚᱭᱟᱜ ᱥᱚᱢᱟᱡ ᱫᱚ ᱵᱟᱹᱲᱤᱡ ᱪᱟᱞᱟᱜ ᱠᱟᱱᱟ